ᱤᱧ ᱡᱚᱠᱷᱚᱱ ᱠᱟᱹᱴᱤᱡᱨᱮ ᱯᱚᱭᱥᱟ ᱡᱟᱨᱣᱟ ᱠᱟᱛᱮᱫ ᱢᱤᱫᱴᱮᱱ ᱢᱮᱨᱚᱢᱤᱧ ᱠᱤᱨᱤᱧ ᱞᱮᱫᱮ ᱩᱱᱠᱩ ᱢᱮᱨᱚᱢ ᱟᱹᱰᱤᱜᱟᱱ ᱠᱚ ᱥᱟᱸᱜᱮᱭᱮᱱᱟ ᱩᱱᱠᱚ ᱢᱮᱨᱚᱢ ᱜᱮᱠᱚ ᱥᱟᱸᱜᱮᱭᱮᱱᱟ ᱤᱧᱦᱚᱧ ᱦᱟᱨᱟ ᱵᱩᱨᱩᱭᱮᱱᱟ ᱛᱳ ᱤᱧᱦᱚᱸ ᱠᱚ ᱵᱟᱯᱞᱟ ᱠᱟᱫᱤᱧᱟ ᱛᱳ ᱤᱧᱢᱟ ᱛᱟᱭᱱᱚᱢ ᱛᱮᱢᱟ ᱜᱚᱼᱵᱟᱵᱟ ᱚᱲᱟᱜ ᱨᱮᱢᱟ ᱵᱟᱹᱧ ᱛᱟᱦᱮᱱᱟ ᱡᱟᱶᱟᱭ ᱚᱲᱟᱜ ᱪᱟᱞᱟᱜ ᱦᱩᱭᱩᱜ ᱛᱤᱧᱟᱹ ᱛᱚᱠᱷᱚᱱ ᱜᱚᱼᱵᱟᱵᱟ ᱛᱟᱠᱚ ᱥᱮ ᱵᱚᱭᱦᱟ ᱛᱟᱠᱚ ᱵᱟᱨᱭᱟ ᱵᱚᱭᱦᱟᱠᱤᱱ ᱛᱟᱦᱮᱸ ᱠᱟᱱᱟ ᱩᱱᱠᱤᱱ ᱤᱧ ᱢᱮᱛᱟᱜ ᱠᱤᱱᱟᱹ ᱡᱮ ᱤᱧ ᱪᱟᱞᱟᱜ ᱦᱩᱭᱩᱜᱛᱤᱧ ᱡᱟᱶᱟᱭ ᱚᱲᱟᱜ ᱛᱳ ᱤᱧᱨᱮᱱ ᱢᱮᱨᱚᱢ ᱠᱚᱫᱚ ᱱᱚᱸᱰᱮ ᱜᱮᱠᱚ ᱛᱟᱦᱮᱸ ᱚᱪᱚᱣᱟᱱ ᱟᱯᱮᱜᱤᱧ ᱮᱢᱟᱚᱴᱚ ᱟᱯᱮ ᱠᱟᱱᱟ ᱛᱳ ᱚᱱᱟ ᱢᱮᱱ ᱠᱟᱛᱮᱫ ᱵᱚᱭᱦᱟᱠᱤᱱ ᱦᱚᱸ ᱨᱟᱹᱥᱠᱟᱹᱠᱤᱱ ᱟᱹᱭᱠᱟᱹᱣ ᱠᱮᱫᱟ ᱥᱮ ᱤᱧᱦᱚᱸ ᱨᱟᱹᱥᱠᱟᱹᱜᱮᱧ ᱵᱩᱡᱷᱟᱹᱣ ᱠᱮᱫᱟ ᱟᱨ ᱤᱧᱫᱚ ᱢᱤᱫᱴᱮᱱ ᱢᱮᱨᱚᱢ ᱯᱟᱹᱴᱷᱤᱧ ᱤᱫᱤ ᱛᱚᱨᱟ ᱠᱮᱫᱮᱭᱟ ᱩᱱᱤᱜᱮᱧ ᱟᱹᱥᱩᱞ ᱞᱮᱫᱮᱭᱟ ᱟᱨ ᱩᱱᱠᱤᱱ ᱵᱚᱭᱦᱟᱧ ᱢᱮᱱ ᱚᱴᱚᱣᱟᱫ ᱠᱤᱱᱟᱹ ᱡᱮ ᱢᱚᱡᱽᱛᱮ ᱫᱮᱠᱷ ᱵᱷᱟᱞᱟᱠᱚ ᱯᱮ ᱚᱸᱰᱮ ᱠᱷᱚᱱᱜᱮ ᱟᱯᱮᱭᱟᱜ ᱯᱚᱭᱥᱟ ᱨᱳᱡᱽᱜᱟᱨ ᱦᱩᱭᱩᱜᱼᱟ